ᱠᱷᱮᱞᱳᱰᱤᱭᱟᱹ ᱛᱟᱹᱞᱤᱢ ᱮᱢ ᱞᱟᱹᱜᱤᱫ ᱤᱧᱟᱹᱜ ᱴᱚᱴᱷᱟᱨᱮ ᱟᱭᱢᱟ ᱞᱮᱠᱟᱱ ᱛᱟᱞᱢᱟ ᱠᱚᱫᱚ ᱢᱮᱱᱟᱜ ᱜᱮᱭᱟ ᱢᱮᱱᱠᱷᱟᱱ ᱚᱱᱟ ᱠᱚ ᱛᱟᱞᱟᱨᱮ ᱠᱤᱪᱷᱤ ᱜᱟᱱ ᱛᱟᱞᱢᱟ ᱫᱚ ᱟᱭᱢᱟᱜᱮ ᱥᱚᱨᱮᱥᱟ ᱡᱮᱞᱮᱠᱟ ᱥᱤᱫᱩ ᱠᱟᱹᱱᱦᱩ ᱛᱟᱞᱢᱟ ᱵᱤᱨ ᱵᱟᱱᱴᱟ ᱛᱟᱞᱢᱟ ᱯᱚᱸᱰᱤᱛ ᱨᱟᱹᱜᱷᱩᱱᱟᱛᱷ ᱢᱩᱨᱢᱩ ᱛᱟᱞᱢᱟ ᱯᱷᱩᱞᱳ ᱡᱷᱟᱱᱳ ᱛᱟᱞᱢᱟ ᱥᱟᱶᱛᱮ ᱨᱚᱵᱤᱱᱫᱨᱚᱱᱟᱛᱷᱟ ᱴᱷᱟᱹᱠᱩᱨ ᱛᱟᱞᱢᱟ ᱟᱨᱦᱚᱸ ᱟᱭᱢᱟ ᱞᱮᱠᱟᱱ ᱛᱟᱞᱢᱟ ᱫᱚ ᱦᱮᱱᱟᱜ ᱜᱮᱭᱟ ᱢᱮᱱᱠᱷᱟᱱ ᱱᱚᱣᱟ ᱠᱚ ᱛᱟᱞᱢᱟ ᱫᱚ ᱟᱭᱢᱟ ᱥᱚᱨᱮᱥ ᱥᱮ ᱟᱭᱢᱟ ᱵᱷᱟᱜᱮ ᱞᱮᱠᱟᱱ ᱛᱟᱞᱢᱟ ᱠᱟᱱᱟ ᱟᱨ ᱚᱱᱟ ᱠᱚ ᱛᱟᱞᱢᱟᱨᱮ ᱟᱭᱢᱟ ᱞᱮᱠᱟᱱ ᱥᱩᱵᱤᱫᱟ ᱢᱮᱱᱟᱜ ᱠᱟᱫᱟ ᱡᱮᱞᱮᱠᱟ ᱯᱷᱩᱴᱵᱚᱞᱮᱢ ᱨᱮᱫᱚ ᱵᱩᱴ ᱡᱟᱹᱨᱥᱤ ᱥᱮ ᱟᱨᱦᱚᱸ ᱠᱷᱮᱞᱳᱰ ᱞᱟᱹᱜᱤᱫ ᱟᱭᱢᱟ ᱥᱩᱵᱤᱫᱷᱟ ᱦᱚᱸ ᱥᱮ ᱡᱟᱦᱟᱸᱭ ᱠᱷᱮᱞᱳᱰᱟ ᱩᱱᱤᱭᱟᱜ ᱥᱮᱪᱮᱫ ᱥᱮ ᱚᱞ ᱯᱟᱲᱦᱟᱣ ᱩᱱᱤᱭᱟᱜ ᱛᱟᱦᱮᱸ ᱨᱮᱱᱟᱜ ᱡᱚᱢ ᱨᱮᱱᱟᱜ ᱟᱨᱦᱚᱸ ᱟᱭᱢᱟ ᱞᱮᱠᱟᱱ ᱥᱩᱵᱤᱫᱟ ᱢᱮᱱᱟᱜᱼᱟ ᱟᱨ ᱠᱨᱤᱠᱮᱴ ᱦᱚᱸ ᱡᱮᱞᱮᱠᱟ ᱯᱷᱩᱴᱵᱚᱞ ᱞᱟᱹᱭ ᱠᱮᱫᱟ ᱚᱱᱠᱟᱜᱮ ᱚᱱᱟᱠᱚ ᱟᱨᱦᱚᱸ ᱥᱩᱵᱤᱫᱟ ᱠᱚ ᱢᱮᱱᱟᱜᱼᱟ ᱢᱮᱱᱟᱜ ᱟᱠᱟᱫ ᱨᱮᱦᱚᱸ ᱢᱮᱱᱟᱜ ᱠᱟᱫᱟ ᱟᱨᱦᱚᱸ ᱟᱭᱢᱟ ᱞᱮᱠᱟᱱ ᱠᱷᱮᱞᱳᱰ ᱠᱚᱜᱮ ᱢᱮᱱᱠᱷᱟᱱ ᱱᱚᱣᱟ ᱠᱚ ᱛᱟᱞᱢᱟ ᱨᱮᱫᱚ ᱱᱚᱣᱟ ᱠᱚᱜᱮ ᱥᱚᱨᱮᱥᱟ ᱥᱮ ᱵᱮᱥᱤ ᱥᱩᱵᱤᱫᱟ ᱠᱚ ᱢᱮᱱᱟᱜ ᱠᱟᱫᱟ